ᱫᱩᱨᱜᱟᱹ ᱯᱩᱡᱟᱹ ᱨᱮ ᱫᱤᱠᱩ ᱯᱚᱨᱚᱵᱽ ᱞᱮᱠᱟ ᱟᱞᱮ ᱦᱚᱸᱞᱮ ᱪᱮᱥᱴᱟᱭᱟ ᱡᱮ ᱚᱥᱴᱚᱢᱤ ᱦᱤᱞᱳᱜ ᱱᱤᱨᱟᱢᱤᱥ ᱡᱚᱢ ᱠᱟᱛᱮᱜ ᱛᱟᱦᱮᱸᱱ ᱛᱟᱨᱯᱚᱨᱮ ᱟᱨ ᱥᱚᱨᱦᱟᱭ ᱯᱩᱡᱟᱹ ᱥᱚᱨᱦᱟᱭ ᱯᱩᱡᱟᱹ ᱥᱚᱨᱦᱟᱭ ᱯᱚᱨᱚᱵᱽ ᱨᱮ ᱡᱷᱚᱛᱚ ᱦᱚᱲᱟᱜ ᱚᱲᱟᱜ ᱨᱮ ᱞᱩᱪᱤ ᱠᱚ ᱞᱟᱰᱩ ᱠᱚ ᱡᱮ ᱡᱮᱢᱚᱱ ᱠᱩᱞᱟᱹᱜ ᱚᱝᱠᱟᱞᱮ ᱤᱥᱤᱱᱟ ᱛᱟᱨᱯᱚᱨᱮ ᱵᱟᱨ ᱯᱮ ᱫᱤᱱ ᱫᱷᱚᱨᱮ ᱡᱤᱞ ᱫᱟᱠᱟ ᱠᱚ ᱡᱚᱢᱟ ᱛᱟᱨᱯᱚᱨᱮ ᱡᱟᱞᱮ ᱦᱤᱞᱳᱜ ᱞᱩᱪᱤ ᱠᱚ ᱞᱩᱪᱤ ᱠᱚ ᱤᱥᱤᱱᱟ ᱛᱟᱨᱯᱚᱨᱮ ᱚᱲᱟᱜ ᱚᱲᱟᱜ ᱞᱮ ᱦᱟᱴᱤᱧ ᱡᱚᱢᱟᱞᱮ